ᱵᱮᱝᱠ ᱫᱚ ᱟᱹᱛᱩ ᱴᱚᱞᱟ ᱠᱷᱚᱱ ᱪᱟᱨ ᱠᱤᱞᱳᱢᱤᱴᱟᱨ ᱥᱟᱺᱜᱤᱧ ᱨᱮ ᱟᱨᱦᱚᱸ ᱫᱩᱭ ᱠᱤᱞᱳᱢᱤᱴᱟᱨ ᱟᱨ ᱥᱟᱠᱷᱟ ᱫᱚ ᱦᱟᱯᱷ ᱠᱤᱞᱳᱢᱤᱴᱟᱨ ᱜᱮ ᱦᱩᱭᱩᱜᱼᱟ ᱛᱚᱵᱮ ᱵᱮᱝᱠ ᱨᱮ ᱨᱮᱭᱟᱜ ᱥᱩᱡᱳᱜᱽ ᱥᱩᱵᱤᱫᱷᱟ ᱫᱚ ᱟᱹᱛᱩ ᱴᱚᱞᱟ ᱠᱚᱨᱮ ᱫᱚ ᱵᱟᱠᱚ ᱧᱟᱢᱮᱫ ᱠᱟᱱᱟ ᱢᱮᱱᱠᱷᱟᱱ ᱟᱨ ᱚᱱᱟᱠᱚ ᱞᱟᱹᱭ ᱞᱟᱹᱜᱤᱫ ᱛᱮᱦᱚᱸ ᱚᱠᱚᱭᱦᱚᱸ ᱵᱟᱠᱚ ᱡᱦᱤᱡᱩᱜ ᱠᱟᱱᱟ ᱟᱨ ᱠᱚ ᱛᱚᱞᱟᱥᱮᱫ ᱠᱟᱱᱟ ᱚᱱᱟᱠᱚ ᱵᱟᱰᱟᱭ ᱞᱟᱹᱜᱤᱫ ᱫᱚ ᱱᱤᱡᱮᱨᱜᱮ ᱪᱟᱞᱟᱜ ᱦᱩᱭᱩᱜ ᱠᱟᱱᱟ ᱪᱟᱞᱟᱜ ᱠᱟᱛᱮᱜ ᱦᱚᱸ ᱢᱚᱡᱽ ᱛᱮᱫᱚ ᱵᱟᱠᱚ ᱞᱟᱹᱭᱮᱫ ᱠᱟᱱᱟ ᱡᱮᱢᱚᱱ ᱯᱟᱧᱡᱟᱵᱽ ᱱᱮᱥᱱᱮᱞ ᱜᱚᱲ ᱜᱨᱟᱢᱤᱱ ᱱᱚᱣᱟ ᱠᱚᱨᱮᱫᱚ ᱪᱟᱞᱟᱣ ᱠᱟᱛᱮᱫ ᱦᱚᱸ ᱢᱚᱡᱽ ᱛᱮᱫᱚ ᱵᱟᱠᱚ ᱞᱟᱹᱭ ᱮᱫᱟ ᱟᱨ ᱟᱠᱚ ᱢᱟ ᱡᱟᱦᱟᱸ ᱵᱩᱡᱷᱟᱹᱣ ᱠᱚ ᱞᱟᱹᱜᱤᱫ ᱛᱮᱦᱚᱸ ᱵᱟᱠᱚ ᱠᱩᱞᱮᱫ ᱠᱚᱣᱟ ᱟᱨ ᱵᱟᱠᱚ ᱦᱤᱡᱩᱜ ᱠᱟᱱᱟ